ᱦᱮᱸ ᱯᱮᱴᱨᱳᱞ ᱨᱮᱱᱟᱜ ᱫᱟᱢ ᱧᱮᱞᱚᱜ ᱠᱟᱱᱟ ᱟᱹᱰᱤ ᱵᱟᱹᱲᱛᱤ ᱜᱮᱭᱟ ᱱᱤᱝᱠᱟᱹ ᱠᱟᱛᱮᱫ ᱥᱟᱺᱜᱤᱧ ᱦᱚᱨ ᱰᱟᱦᱟᱨ ᱪᱟᱞᱟᱜ ᱟᱹᱰᱤ ᱮᱴᱠᱮᱴᱚᱬᱮ ᱵᱩᱡᱷᱟᱹᱜᱼᱟ ᱤᱧ ᱦᱚᱸ ᱥᱮ ᱟᱭᱢᱟ ᱦᱚᱲ ᱠᱚᱜᱮ ᱱᱚᱣᱟ ᱠᱷᱟᱹᱛᱤᱨ ᱵᱟᱭᱤᱠ ᱪᱟᱞᱟᱣ ᱠᱟᱹᱴᱤᱡ ᱦᱩᱭ ᱚᱱᱠᱟ ᱵᱮᱵᱚᱦᱟᱨ ᱵᱟᱭ ᱜᱟᱱᱚᱜᱼᱟ ᱚᱱᱟ ᱞᱮᱠᱟ ᱛᱮ ᱡᱮ ᱯᱮᱴᱨᱳᱞ ᱨᱮᱱᱟᱜ ᱫᱟᱢ ᱡᱩᱫᱤ ᱠᱚᱢ ᱠᱚᱜᱼᱟ ᱛᱟᱦᱞᱮ ᱠᱷᱟᱱ ᱫᱚ ᱵᱷᱟᱹᱜᱤᱜᱼᱟ ᱢᱮᱱᱛᱮ ᱤᱧ ᱢᱚᱱᱮᱭᱟ ᱦᱮᱸ ᱛᱚ ᱡᱩᱫᱤ ᱱᱚᱣᱟ ᱟᱭᱢᱟ ᱫᱤᱥᱚᱢ ᱨᱮᱜᱮ ᱧᱮᱞᱚᱜ ᱠᱟᱱᱟ ᱡᱩᱫᱤ ᱯᱮᱴᱨᱳᱞ ᱨᱮᱱᱟᱜ ᱫᱟᱢ ᱡᱩᱫᱤ ᱥᱟᱸᱜᱮ ᱜᱮ ᱛᱟᱦᱮᱱᱟ ᱛᱟᱦᱞᱮ ᱠᱷᱟᱱ ᱫᱚ ᱟᱹᱰᱤ ᱟᱹᱰᱤ ᱦᱚᱲ ᱠᱚᱣᱟᱜ ᱱᱚᱝᱠᱟ ᱮᱴᱠᱮᱴᱚᱬᱮ ᱛᱤᱸᱜᱩᱱᱟ ᱮᱵᱚᱝ ᱢᱟᱱᱮ ᱢᱚᱴᱚᱨᱥᱟᱭᱠᱮᱞ ᱥᱮ ᱵᱟᱭᱤᱠ ᱵᱟᱝᱠᱚ ᱪᱟᱞᱟᱣ ᱫᱟᱲᱮᱭᱟᱜᱼᱟ ᱢᱮᱱᱛᱤᱧ ᱢᱚᱱᱮᱭᱟ ᱦᱮᱸᱛᱚ ᱦᱮᱸᱛᱚ ᱯᱮᱴᱨᱳᱞ ᱨᱮᱱᱟᱜ ᱫᱟᱢ ᱠᱚᱢ ᱞᱮᱱᱠᱷᱟᱱ ᱜᱮ ᱵᱷᱟᱹᱜᱤᱭᱟ ᱢᱮᱱᱛᱤᱧ ᱢᱚᱱᱮᱭᱟ